ᱤᱧ ᱫᱚ ᱩᱱᱠᱩ ᱢᱮᱨᱚᱢ ᱠᱚ ᱥᱩᱠᱨᱤ ᱠᱚ ᱥᱤᱢ ᱠᱚ ᱢᱟᱨᱟᱝ ᱢᱟᱨᱟᱝ ᱠᱚ ᱦᱟᱨᱟᱜᱼᱟ ᱧᱮᱞ ᱴᱷᱤᱠ ᱟᱠᱟᱫ ᱠᱚᱣᱟᱧ ᱩᱱᱠᱩ ᱠᱚᱧ ᱟᱹᱥᱩᱞ ᱠᱚᱣᱟ ᱥᱤᱢ ᱢᱮᱨᱚᱢ ᱥᱩᱠᱨᱤ ᱥᱮᱬᱟ ᱥᱮᱬᱟ ᱠᱚ ᱦᱟᱨᱟᱜᱼᱟ ᱩᱱᱠᱩ ᱫᱚ ᱰᱷᱮᱹᱨ ᱰᱷᱮᱹᱨ ᱫᱟᱢ ᱛᱮᱠᱚ ᱟᱹᱠᱷᱨᱤᱧᱚᱜᱼᱟ ᱠᱚ ᱩᱱᱠᱩ ᱠᱚᱜᱮ ᱤᱭᱟᱹ ᱟᱹᱥᱩᱞ ᱠᱚᱣᱟᱧ ᱫᱚ ᱩᱱᱠᱩ ᱠᱚᱜᱮᱧ ᱧᱮᱞ ᱤᱭᱟᱹ ᱥᱮᱵᱟ ᱠᱚᱣᱟ ᱟᱨᱮ ᱮᱱᱛᱮ ᱪᱟᱨᱦᱟ ᱠᱚᱧ ᱮᱢᱟ ᱠᱚᱣᱟ ᱥᱮᱵᱟ ᱠᱚᱣᱟᱧ ᱡᱚᱛᱚᱧ ᱡᱚᱛᱚᱱ ᱠᱚᱣᱟ ᱩᱱᱠᱩ ᱫᱚ ᱞᱚᱜᱚᱱ ᱜᱤᱧ ᱟᱹᱠᱷᱨᱤᱧ ᱫᱟᱲᱮ ᱟᱠᱚᱣᱟ ᱥᱮᱬᱟ ᱥᱮᱬᱟ ᱠᱚ ᱟᱨ ᱴᱟᱠᱟ ᱯᱚᱭᱥᱟ ᱦᱚᱸᱛᱤᱧ ᱦᱩᱭᱩᱜᱼᱟ ᱩᱱᱠᱩ ᱨᱮᱫᱚ

ᱦᱳᱭ ᱦᱳᱭ ᱤᱧ ᱫᱚ ᱱᱚᱣᱟ ᱫᱚ ᱟᱭᱳ ᱵᱟᱵᱟ ᱴᱷᱮᱡ ᱜᱤᱧ ᱧᱮᱞ ᱪᱮᱫ ᱟᱠᱟᱱᱟ ᱩᱱᱠᱩ ᱴᱷᱮᱡ ᱜᱤᱧ ᱵᱟᱰᱟᱭ ᱟᱠᱟᱜᱼᱟ ᱚᱱᱟ ᱞᱟᱹᱜᱤᱫ ᱛᱮ ᱤᱧ ᱫᱚ ᱱᱩᱠᱩ ᱫᱚᱧ ᱟᱹᱥᱩᱞᱮᱫ ᱠᱚᱣᱟ ᱱᱩᱠᱩ ᱜᱤᱧ ᱟᱹᱥᱩᱞ ᱠᱚᱣᱟ ᱤᱧ ᱫᱚ ᱱᱩᱠᱩ ᱨᱮᱫᱚ ᱞᱚᱜᱚᱱ ᱜᱮ ᱯᱩᱭᱥᱟᱹ ᱦᱩᱭᱩᱜᱼᱟ